ᱤᱧ ᱢᱤᱫᱴᱟᱜ ᱴᱷᱟᱶᱠᱟᱹ ᱴᱷᱟᱶ ᱫᱚ ᱪᱟᱞᱟᱜ ᱫᱚ ᱥᱩᱨ ᱥᱩᱯᱩᱨ ᱨᱮ ᱢᱤᱫᱴᱟᱝ ᱧᱮᱞ ᱞᱮᱠᱟᱱ ᱡᱟᱭᱜᱟ ᱠᱟᱱᱟ ᱚᱱᱟ ᱡᱟᱭᱜᱟ ᱨᱮ ᱪᱟᱞᱟᱣ ᱠᱟᱛᱮ ᱵᱤᱪᱷᱚᱠ ᱟᱠᱟᱱ ᱢᱚᱱ ᱠᱚᱢ ᱜᱚᱴᱟᱭᱟ ᱟᱨ ᱚᱱᱟ ᱨᱮᱱᱟᱜ ᱦᱚᱭ ᱦᱤᱸᱥᱤᱫ ᱠᱚ ᱱᱟᱯᱟᱭ ᱟᱴᱠᱟᱨᱟ ᱡᱟᱦᱟᱸ ᱞᱮᱠᱟ ᱢᱤᱫᱴᱟᱜ ᱟᱹᱰᱤ ᱱᱟᱯᱟᱭ ᱡᱟᱭᱜᱟ ᱠᱟᱱᱟ ᱚᱱᱟ ᱡᱟᱭᱜᱟ ᱨᱮ ᱪᱟᱞᱟᱣ ᱠᱟᱛᱮᱫ ᱫᱟᱜ ᱫᱚ ᱵᱟᱨᱟᱦᱤ ᱞᱮᱠᱟ ᱧᱮᱞᱚᱜᱼᱟ ᱚᱱᱟ ᱵᱟᱨᱟᱦᱤ ᱞᱮᱠᱟᱱ ᱫᱟᱜ ᱧᱮᱞ ᱛᱮ ᱦᱚᱲᱟᱜ ᱢᱚᱱ ᱟᱹᱰᱤ ᱜᱮ ᱵᱚᱫᱚᱞᱚᱜᱼᱟ ᱚᱱᱟᱫᱚ ᱨᱟᱹᱦᱤ ᱫᱟᱜ ᱠᱚ ᱢᱮᱛᱟᱜᱼᱟ ᱚᱸᱰᱮ ᱜᱤᱫᱽᱨᱟᱹ ᱯᱤᱫᱽᱨᱟᱹ ᱤᱫᱤ ᱠᱟᱛᱮᱫ ᱧᱮᱞ ᱦᱚᱪᱚ ᱠᱚᱢ ᱟᱨ ᱚᱸᱰᱮ ᱧᱮᱞ ᱠᱟᱛᱮᱫ ᱜᱤᱫᱽᱨᱟᱹ ᱠᱚᱣᱟᱜ ᱟᱜᱟᱢ ᱩᱭᱦᱟᱹᱨ ᱟᱹᱰᱤ ᱪᱮᱦᱨᱟ ᱠᱚ ᱩᱭᱦᱟᱹᱨᱟ ᱜᱤᱫᱽᱨᱟᱹ ᱠᱚ ᱟᱥᱲᱟ ᱠᱚᱨᱮ ᱠᱷᱚᱱ ᱠᱚ ᱦᱮᱡ ᱞᱮᱱᱠᱷᱟᱱ ᱚᱱᱟ ᱨᱮᱱᱟᱜ ᱟᱜᱟᱢ ᱛᱮᱫ ᱠᱚᱦᱚᱸ ᱞᱟᱹᱭᱟ ᱠᱚᱣᱟ ᱩᱱᱠᱩ ᱜᱤᱫᱽᱨᱟᱹ ᱚᱱᱟ ᱧᱮᱞ ᱠᱟᱛᱮᱫ ᱟᱹᱰᱤ ᱠᱚ ᱠᱩᱥᱤᱭᱟᱜᱼᱟ ᱟᱨ ᱠᱚ ᱠᱩᱥᱤᱜᱼᱟ ᱟᱨ ᱚᱱᱟ ᱟᱠᱚ ᱚᱞᱚᱜ ᱨᱮ ᱢᱚᱱ ᱠᱚ ᱞᱟᱜᱟᱣᱟ ᱟᱨ ᱚᱱᱟ ᱨᱮᱱ ᱦᱚᱸ ᱚᱱᱟᱢ ᱡᱟᱭᱜᱟ ᱧᱮᱞ ᱠᱟᱛᱮᱫ ᱞᱤᱪᱟᱹᱲ ᱟᱠᱟᱱ ᱢᱚᱱᱮ ᱦᱚᱸᱠᱚ ᱜᱚᱴᱟ ᱜᱚᱫᱟ ᱚᱱᱟ ᱠᱷᱟᱹᱛᱤᱨ ᱥᱮᱨᱢᱟ ᱨᱮ ᱢᱤᱫ ᱫᱷᱟᱹᱣ ᱫᱚ ᱚᱱᱟ ᱴᱷᱟᱶ ᱠᱚ ᱧᱮᱞ ᱟᱹᱜᱩ ᱞᱮᱜᱽ ᱞᱟᱹᱠᱛᱤ ᱠᱟᱱᱟ ᱧᱮᱞ ᱞᱮᱠᱷᱟᱱ ᱫᱚ ᱟᱠᱚᱣᱟᱜ ᱢᱚᱱ ᱠᱚ ᱵᱚᱫᱚᱞᱚᱜᱼᱟ

ᱪᱷᱩᱴᱟᱹᱣ ᱨᱮᱠᱚ ᱛᱟᱦᱮᱱᱟ ᱚᱱᱟ ᱠᱷᱟᱹᱛᱤᱨ ᱥᱮᱨᱢᱟ ᱨᱮ ᱢᱤᱫ ᱫᱷᱟᱹᱣ ᱫᱚ ᱫᱟᱬᱟᱱ ᱫᱚ ᱟᱹᱰᱤ ᱛᱮᱫ ᱞᱟᱹᱠ ᱞᱟᱹᱠᱛᱤ ᱠᱟᱱᱟ ᱫᱟᱬᱟᱱ ᱞᱮᱠᱷᱟᱱ ᱫᱚ ᱢᱚᱱ ᱵᱚᱫᱚᱞᱚᱜᱼᱟ